ᱟᱞᱮ ᱫᱚ ᱟᱹᱛᱩ ᱫᱤᱥᱚᱢ ᱨᱮ ᱛᱟᱦᱮᱸᱱ ᱦᱚᱲ ᱠᱟᱱᱟᱞᱮ ᱟᱨ ᱱᱚᱶᱟ ᱠᱚᱨᱮ ᱫᱚ ᱠᱷᱮᱞᱳᱰ ᱠᱚ ᱢᱩᱫᱽᱨᱮ ᱡᱟᱹᱥᱛᱤ ᱛᱮ ᱵᱚᱞ ᱨᱳᱰ ᱜᱮᱠᱚ ᱠᱩᱥᱤᱭᱟᱜᱼᱟ ᱟᱨ ᱵᱚᱞ ᱠᱷᱮᱞᱳᱰ ᱠᱚᱜᱮ ᱡᱟᱹᱥᱛᱤ ᱫᱚᱠᱚ ᱠᱚᱨᱟᱣ ᱦᱚᱪᱚᱭ ᱜᱮᱭᱟ ᱜᱮᱢ ᱠᱷᱮᱞᱳᱰ ᱞᱮᱠᱟ ᱛᱮᱫᱚ ᱜᱮᱢ ᱠᱷᱮᱞᱳᱰ ᱠᱷᱚᱱ ᱟᱹᱛᱩ ᱴᱚᱞᱟ ᱨᱮᱱ ᱦᱚᱲ ᱠᱚᱫᱚ ᱟᱭᱢᱟ ᱥᱮᱫ ᱛᱮᱜᱮ ᱠᱚ ᱯᱚᱲᱛᱟᱭᱮᱫᱟ ᱟᱨ ᱚᱱᱟ ᱠᱚᱫᱚ ᱦᱩᱭᱩᱜ ᱠᱟᱱᱟ ᱥᱟᱶᱛᱟ ᱟᱹᱨᱤ ᱡᱳᱜᱟᱡᱳᱜ ᱪᱮᱫ ᱞᱮᱠᱟ ᱠᱮᱴᱮᱡᱚᱜ ᱠᱟᱱᱟ

ᱟᱨ ᱜᱮᱢ ᱠᱷᱮᱞᱳᱰ ᱠᱚ ᱯᱮᱥᱟ ᱞᱮᱠᱟᱛᱮ ᱥᱮ ᱯᱮᱥᱟ ᱞᱮᱠᱟ ᱛᱮᱠᱚ ᱥᱟᱵ ᱫᱟᱲᱮᱭᱟᱜ ᱠᱟᱱᱟ ᱜᱮᱢ ᱠᱷᱮᱞᱳᱰ ᱛᱟᱞᱟᱛᱮ ᱯᱚᱱᱚᱛ ᱯᱚᱱᱚᱛ ᱥᱮ ᱱᱮᱥᱮᱱᱮᱞ ᱮᱢᱚᱱ ᱪᱮᱫ ᱡᱮᱸᱜᱮᱛ ᱠᱷᱮᱞᱳᱰ ᱠᱚᱨᱮ ᱫᱟᱣ ᱦᱚᱸᱠᱚ ᱥᱮ ᱫᱟᱣ ᱧᱟᱢ ᱨᱮᱱᱟᱜ ᱰᱟᱦᱟᱨ ᱫᱚ ᱟᱹᱰᱤ ᱵᱟᱹᱲᱛᱤᱜ ᱠᱟᱱᱟ ᱟᱨ ᱮᱢᱟᱱ ᱮᱢᱟᱱ ᱦᱚᱲ ᱠᱚ ᱯᱚᱲᱛᱟ ᱠᱚ ᱧᱟᱢ ᱮᱫᱟ